ᱤᱧ ᱡᱩᱫᱤ ᱤᱧ ᱡᱩᱫᱤ ᱟᱹᱥᱩᱞ ᱡᱚᱭᱤ ᱨᱮᱱ ᱜᱟᱹᱞᱤᱢ ᱮᱢ ᱦᱩᱭᱩᱜᱼᱟ ᱛᱚᱵᱮ ᱤᱧ ᱚᱲᱟᱜ ᱨᱮ ᱡᱚᱛᱚ ᱥᱤᱢ ᱢᱮᱨᱚᱢ ᱰᱟᱝᱨᱤ ᱟᱨᱚ ᱠᱤᱪᱷᱩ ᱟᱥᱩᱞ ᱠᱚᱣᱟᱹᱧ ᱡᱮᱥᱮ ᱥᱤᱢ ᱢᱮᱱᱟᱜ ᱠᱚᱣᱟ ᱥᱤᱢ ᱦᱚᱸ ᱟᱱᱠᱩ ᱦᱚᱸ ᱴᱟᱭᱤᱢ ᱨᱮ ᱡᱚᱢ ᱮᱢᱟ ᱫᱟᱜ ᱧᱩ ᱟᱨᱚ ᱠᱤᱪᱷᱩ ᱟᱱᱠᱩ ᱚᱲᱟᱜ ᱫᱩᱭᱟᱹᱨ ᱦᱚᱸ ᱢᱚᱡᱽ ᱛᱮᱜᱮᱧ ᱥᱟᱯᱷᱟ ᱫᱚᱦᱚᱭᱟ ᱥᱳᱢᱳᱭ ᱥᱳᱢᱳᱭ ᱨᱮ ᱩᱱᱠᱩᱧ ᱫᱷᱮᱭᱟᱱ ᱠᱚᱣᱟ ᱡᱟᱦᱟᱭ ᱥᱮᱛᱟ ᱵᱟ ᱟᱨᱚ ᱠᱤᱪᱷᱩ ᱤᱭᱟᱹ ᱛᱮᱠᱩ ᱵᱟᱠᱚ ᱟᱹᱛᱠᱤᱨ ᱠᱚᱣᱟ ᱚᱱᱟᱦᱚᱸ ᱫᱷᱮᱭᱟᱱᱤᱧ ᱫᱚᱦᱚᱭ ᱛᱮ ᱡᱮᱞᱮᱠᱟ ᱢᱮᱨᱚᱢ ᱢᱮᱱᱟᱜ ᱠᱚᱣᱟ ᱢᱮᱨᱚᱢ ᱦᱚᱸ ᱥᱳᱢᱳᱭ ᱨᱮ ᱡᱚᱢ ᱧᱩ ᱩᱱᱠᱩ ᱟᱹᱛᱤᱧ ᱛᱤᱱ ᱨᱤᱠᱩ ᱚᱠᱟ ᱛᱮᱠᱚ ᱪᱟᱞᱟᱜᱼᱟ ᱧᱮᱞ ᱯᱟᱸᱡᱟ ᱟᱹᱜᱩ ᱚᱲᱟᱜ ᱨᱮ ᱟᱨ ᱦᱟᱹᱱᱠᱩ ᱦᱚᱸ ᱥᱳᱢᱳᱭ ᱨᱮ ᱨᱮᱭᱟᱲ ᱫᱤᱱ ᱨᱮ ᱡᱮᱥᱮ ᱢᱮᱨᱚᱢ ᱥᱳᱭᱳᱴᱟᱨ ᱠᱚ ᱦᱚᱨᱚᱜ ᱦᱩᱭᱩᱜᱼᱟ ᱟᱱᱠᱩ ᱚᱲᱟᱜ ᱫᱩᱭᱟᱹᱨ ᱦᱚᱸ ᱢᱚᱡᱽ ᱛᱮ ᱥᱟᱯ ᱥᱩᱛᱨᱮ ᱛᱟᱦᱮᱱ ᱞᱮᱠᱷᱟᱡ ᱩᱱᱠᱩ ᱵᱟᱠᱚ ᱨᱩᱣᱟᱹᱜᱼᱟ ᱟᱨᱚ ᱠᱤᱪᱷᱩ ᱰᱟᱝᱨᱤ ᱦᱚᱸ ᱢᱮᱱᱟᱜ ᱠᱚᱣᱟ ᱩᱱᱠᱩ ᱦᱚᱸ ᱡᱚᱢ ᱟᱹᱛᱤᱧ ᱟᱱᱠᱩ ᱦᱚᱸ ᱫᱮᱠᱵᱷᱟᱞ ᱥᱳᱢᱳᱭ ᱨᱮ ᱥᱚᱵ ᱠᱤᱪᱷᱩ ᱰᱟᱝᱨᱤ ᱡᱮᱞᱮᱠᱟ ᱟᱹᱛᱤᱧ ᱠᱚ ᱪᱟᱞᱟᱜᱼᱟ ᱛᱚᱠᱷᱚᱱ ᱦᱚᱸ ᱫᱷᱮᱭᱟᱱ ᱫᱚᱦᱚᱭ ᱦᱩᱭᱩᱜ ᱛᱟᱢᱟ ᱚᱠᱟᱛᱮ ᱪᱟᱞᱟᱜ ᱠᱟᱱᱟᱭ ᱵᱟᱝ ᱪᱟᱞᱟᱜ ᱠᱟᱱᱟᱭ ᱩᱱᱠᱩ ᱧᱮᱞ ᱫᱚᱦᱚ ᱟᱱᱠᱩ ᱡᱟᱦᱟᱭ ᱡᱟᱱᱣᱟᱨ ᱛᱮ ᱵᱟᱠᱚ ᱞᱚᱥᱠᱟᱱ ᱠᱚ ᱟᱱᱟᱜ ᱦᱚᱸ ᱫᱷᱮᱭᱟᱱ ᱫᱚᱦᱚᱭ ᱛᱟᱠᱣᱟ ᱟᱞᱮ ᱚᱲᱟᱜ ᱨᱮ ᱥᱤᱢ ᱢᱮᱨᱚᱢ ᱡᱚᱛᱚ ᱜᱮ ᱢᱮᱱᱟᱜ ᱠᱚᱣᱟ ᱤᱧᱫᱚ ᱡᱚᱛᱚᱧ ᱠᱩᱥᱤ ᱟᱠᱚᱣᱟ ᱟᱨ ᱩᱱᱠᱩ ᱤᱧᱛᱮ ᱢᱤᱡᱽ ᱛᱮ ᱥᱟᱯᱷ ᱥᱩᱛᱨᱮᱧ ᱫᱚᱦᱚ ᱠᱚᱣᱟ ᱩᱱᱠᱩ ᱥᱟᱞᱟᱜ ᱤᱧᱟᱹᱜ ᱯᱩᱨᱟᱹ ᱞᱟᱜᱟᱣ ᱢᱮᱱᱟᱜ ᱛᱤᱧᱟᱹ ᱟᱨ ᱯᱩᱨᱟᱹ ᱡᱚᱛᱚᱱ ᱛᱤᱧ ᱫᱚᱦᱚ ᱠᱟᱠᱚᱣᱟ ᱱᱤᱭᱟᱹ ᱢᱮᱱ ᱠᱟᱛᱮᱫ ᱜᱮ ᱤᱧᱟᱹᱜ ᱰᱟᱝᱨᱤ ᱢᱮᱨᱚᱢ ᱠᱚ ᱡᱚᱛᱚᱱᱤᱧ ᱫᱚᱦᱚᱭ ᱛᱟᱠᱚᱣᱟ